ᱟᱵᱚᱣᱟᱜ ᱯᱟᱹᱨᱥᱤ ᱫᱚ ᱪᱮᱫ ᱞᱮᱠᱟ ᱠᱟᱛᱮᱫ ᱥᱚᱫᱚᱨᱚᱜ ᱠᱟᱱᱟ ᱟᱵᱚᱣᱟᱜ ᱯᱟᱹᱨᱥᱤ ᱫᱚ ᱨᱚᱲ ᱛᱮᱜᱮ ᱥᱚᱫᱚᱨᱚ ᱠᱟᱱᱟ ᱡᱟᱦᱟᱸ ᱞᱮᱠᱟ ᱡᱟᱦᱟᱸ ᱜᱮᱵᱚᱱ ᱪᱟᱞᱟᱜ ᱠᱟᱱᱟ ᱦᱟᱴ ᱪᱟᱦᱮ ᱯᱟᱛᱟ ᱵᱟᱡᱟᱨ ᱡᱟᱦᱟᱸ ᱜᱮ ᱟᱵᱚ ᱫᱚ ᱟᱵᱚᱣᱟᱜ ᱟᱲᱟᱝ ᱛᱮᱜᱮ ᱵᱚᱱ ᱨᱚᱲᱟ ᱟᱵᱚᱣᱟᱜ ᱟᱲᱟᱝ ᱛᱮᱜᱮ ᱵᱚᱱ ᱠᱟᱛᱷᱟᱜᱼᱟ ᱟᱵᱚᱣᱟᱜ ᱟᱲᱟᱝ ᱛᱮᱵᱚᱱ ᱠᱟᱛᱷᱟᱜ ᱠᱷᱟᱱ ᱟᱵᱚᱣᱟᱜ ᱯᱟᱹᱨᱥᱤ ᱫᱚ ᱟᱨ ᱤᱭᱟᱹᱨᱮ ᱛᱟᱦᱮᱱᱟ ᱟᱵᱚᱣᱟᱜ ᱟᱲᱟᱝ ᱛᱮᱵᱚᱱ ᱠᱟᱛᱷᱟᱜ ᱠᱷᱟᱱ ᱟᱵᱚ ᱫᱚ ᱟᱵᱚ ᱛᱮᱵᱚᱱ ᱨᱚᱲ ᱠᱷᱟᱱ ᱟᱵᱚᱣᱟᱜ ᱯᱟᱹᱨᱥᱤ ᱚᱱᱟ ᱛᱮᱜᱮ ᱟᱡ ᱟᱡ ᱛᱮᱜᱮ ᱯᱟᱥᱱᱟᱜᱼᱟ ᱡᱟᱦᱟᱸ ᱜᱮᱵᱚᱱ ᱪᱟᱞᱟᱜᱼᱟ ᱪᱷᱟᱹᱛᱤᱠ ᱛᱟᱞᱟ ᱨᱮᱦᱚᱸ ᱪᱷᱟᱹᱛᱤᱠ ᱥᱟᱞᱟᱜ ᱫᱚ ᱪᱷᱟᱹᱛᱤᱠ ᱛᱮᱵᱚᱱ ᱠᱟᱛᱷᱟᱜᱼᱟ ᱛᱳ ᱟᱵᱚ ᱛᱮᱫᱚ ᱟᱵᱚ ᱛᱮᱜᱮ ᱵᱚᱱ ᱠᱟᱛᱷᱟᱜᱼᱟ ᱟᱵᱚᱣᱟᱜ ᱯᱟᱹᱨᱥᱤ ᱫᱚ ᱛᱚᱵᱮ ᱠᱟᱛᱮᱫ ᱜᱮ ᱟᱵᱚ ᱟᱵᱚ ᱡᱩᱫᱤ ᱟᱵᱚᱣᱟᱜ ᱯᱟᱹᱨᱥᱤ ᱟᱵᱚ ᱵᱚᱱ ᱠᱮᱴᱮᱡ ᱫᱚᱦᱚᱭᱟ ᱛᱚᱵᱮ ᱠᱟᱛᱮᱫ ᱜᱮ ᱟᱵᱚᱣᱟᱜ ᱯᱟᱹᱨᱥᱤ ᱫᱚ ᱠᱮᱴᱮᱡ ᱛᱟᱦᱮᱱᱟ ᱟᱵᱚ ᱫᱚ ᱞᱟᱡᱟᱣ ᱵᱚᱛᱚᱨ ᱫᱮᱭᱟ ᱠᱟᱛᱮᱫ ᱟᱵᱚᱣᱟᱜ ᱟᱲᱟᱝ ᱛᱮᱜᱮ ᱵᱚᱱ ᱨᱚᱲᱟ ᱡᱩᱫᱤ ᱟᱵᱣᱟᱜ ᱯᱟᱹᱨᱥᱤ ᱵᱟᱵᱚ ᱨᱚᱲᱟ ᱮᱱᱠᱷᱟᱱ ᱟᱵᱚᱣᱟᱜ ᱯᱟᱹᱨᱥᱤ ᱫᱚ ᱪᱤᱠᱟᱹ ᱯᱟᱥᱱᱟᱜᱼᱟ ᱥᱮ ᱟᱵᱚᱣᱟᱜ ᱯᱟᱹᱨᱥᱤ ᱫᱚ ᱪᱤᱠᱟᱹ ᱡᱷᱟᱞᱠᱟᱜᱼᱟ ᱟᱵᱚ ᱜᱮᱵᱚ ᱩᱠᱩᱭᱟ ᱟᱵᱚᱣᱟᱜ ᱟᱲᱟᱝ ᱮᱱᱠᱷᱟᱱ ᱫᱚ ᱱᱚᱣᱟ ᱯᱟᱹᱨᱥᱤ ᱪᱤᱠᱟᱹ ᱯᱟᱥᱱᱟᱜᱼᱟ ᱫᱟᱱᱟᱝ ᱨᱮᱵᱚᱱ ᱫᱚᱦᱚ ᱠᱟᱜ ᱠᱷᱟᱱ ᱪᱤᱠᱟᱹ ᱥᱚᱫᱚᱨᱚᱜᱼᱟ ᱟᱵᱚᱣᱟᱜ ᱯᱟᱹᱨᱥᱤ ᱫᱚ ᱟᱵᱚᱣᱟᱜ ᱟᱲᱟᱝ ᱟᱵᱚ ᱛᱮᱵᱚᱱ ᱨᱚᱲ ᱞᱮᱠᱷᱟᱱ ᱟᱡ ᱛᱮᱜᱮ ᱯᱟᱥᱱᱟᱜᱼᱟ ᱟᱡ ᱛᱮᱜᱮ ᱪᱮᱛᱟᱱ ᱨᱟᱠᱟᱵᱼᱟ ᱡᱟᱦᱟᱸ ᱨᱮ ᱦᱚᱸᱵᱚᱱ ᱨᱚᱯᱚᱲᱟ ᱟᱵᱚ ᱫᱚ ᱧᱟᱯᱟᱢ ᱞᱮᱱᱠᱷᱟᱱ ᱜᱟᱛᱮ ᱥᱟᱞᱟᱜ ᱪᱟᱦᱮ ᱯᱮᱲᱟ ᱥᱟᱞᱟᱜ ᱵᱟᱡᱟᱨ ᱥᱟᱦᱟᱨ ᱨᱮᱫᱚ ᱪᱷᱟᱹᱛᱤᱠ ᱫᱚ ᱪᱷᱟᱹᱛᱤᱠ ᱛᱮᱠᱚ ᱨᱚᱯᱚᱲᱟ ᱛᱚ ᱟᱵᱚ ᱫᱚ ᱟᱵᱚᱣᱟᱜ ᱟᱲᱟᱝ ᱛᱮᱜᱮ ᱵᱚᱱ ᱨᱚᱯᱚᱲᱟ ᱟᱵᱚᱣᱟᱜ ᱟᱲᱟᱝ ᱛᱮ ᱨᱚᱯᱚᱲ ᱞᱮᱱᱠᱷᱟᱱ ᱟᱵᱚᱣᱟᱜ ᱯᱟᱹᱨᱥᱤ ᱟᱡ ᱛᱮᱜᱮ ᱪᱮᱛᱟᱱᱚᱜᱼᱟ ᱟᱵᱚᱣᱟᱜ ᱯᱟᱹᱨᱥᱤ ᱟᱡ ᱛᱮᱜᱮ ᱯᱟᱥᱱᱟᱜᱼᱟ